ᱤᱧᱟᱹᱜ ᱟᱛᱩ ᱠᱷᱚᱱ ᱵᱟᱨᱦᱮ ᱴᱚᱞᱟ ᱨᱮ ᱢᱩᱠᱜᱟᱹᱵᱚᱱᱤ ᱟᱛᱩ ᱨᱮᱱᱟᱜ ᱤᱛᱩᱱ ᱟᱥᱲᱟ ᱫᱚ ᱵᱷᱟᱜᱤ ᱥᱟᱺᱦᱤᱡ ᱯᱟᱲᱦᱟᱣ ᱵᱟᱝ ᱦᱩᱭᱩᱜᱼᱟ ᱪᱮᱫᱟᱜ ᱚᱸᱰᱮ ᱫᱚ ᱟᱹᱫᱤᱵᱟᱥᱤ ᱥᱮ ᱥᱟᱱᱛᱟᱲ ᱜᱤᱫᱽᱨᱟᱹ ᱠᱚ ᱯᱟᱲᱦᱟᱜᱼᱟ ᱟᱨ ᱮᱠᱮᱱ ᱢᱟᱪᱮᱫ ᱫᱚ ᱫᱤᱠᱩ ᱠᱟᱱᱟ ᱠᱚ ᱫᱤᱠᱩ ᱫᱚ ᱵᱟᱝᱢᱟ ᱦᱚᱲ ᱥᱟᱱᱛᱟᱲ ᱛᱮᱠᱚ ᱨᱚᱲ ᱵᱟᱝ ᱵᱟᱝᱞᱟ ᱛᱮᱠᱚ ᱨᱚᱲ ᱡᱮᱦᱮᱛᱩ ᱩᱱᱠᱩ ᱵᱟᱝᱞᱟ ᱨᱮᱱ ᱢᱟᱪᱮᱫ ᱠᱟᱱᱟ ᱠᱚ ᱵᱝᱞᱟ ᱛᱮᱠᱚ ᱨᱚᱲᱟ ᱟᱨ ᱜᱤᱫᱽᱨᱟᱹ ᱫᱚ ᱥᱟᱱᱛᱟᱲ ᱜᱤᱫᱽᱨᱟᱹ ᱠᱟᱱᱟ ᱠᱚ ᱱᱩᱠᱩ ᱵᱷᱟᱥᱟ ᱞᱟᱹᱜᱤᱫ ᱛᱮ ᱟᱠᱚ ᱮᱴᱠᱮᱴᱚᱬᱮ ᱠᱚ ᱵᱩᱡᱷᱟᱹᱣᱟ ᱟᱨ ᱱᱚᱣᱟ ᱢᱟᱪᱮᱫ ᱜᱚᱝᱠᱮ ᱠᱚᱦᱚᱸ ᱵᱟᱝᱠᱚ ᱵᱩᱡᱷᱟᱹᱣ ᱫᱟᱲᱮ ᱟᱠᱚᱣᱟ ᱥᱮ ᱢᱚᱸᱡ ᱛᱮ ᱥᱮ ᱱᱟᱯᱟᱭ ᱛᱮ ᱵᱟᱠᱚ ᱯᱟᱲᱦᱟᱣ ᱫᱟᱲᱮᱣᱟᱠᱚᱣᱟ ᱟᱨ ᱟᱞᱮ ᱟᱢᱠᱳᱭ ᱟᱛᱩ ᱨᱮᱱᱟᱜ ᱤᱛᱩᱱ ᱟᱥᱲᱟ ᱚᱸᱰᱮᱱ ᱠᱚ ᱜᱤᱫᱽᱨᱟᱹ ᱥᱟᱶ ᱛᱩᱞᱚᱱᱟ ᱞᱮᱠᱚ ᱠᱷᱟᱱ ᱱᱚᱸᱰᱮᱱ ᱠᱚ ᱜᱤᱫᱽᱨᱟᱹ ᱟᱹᱰᱤ ᱱᱟᱯᱟᱭ ᱠᱚ ᱪᱮᱫ ᱟᱠᱟᱫᱟ ᱪᱮᱫᱟᱜ ᱥᱮ ᱚᱸᱰᱮᱱ ᱠᱚ ᱜᱤᱫᱽᱨᱟᱹ ᱯᱟᱲᱦᱟᱣ ᱴᱷᱤᱠᱼᱴᱷᱟᱠ ᱵᱟᱝᱠᱚ ᱵᱟᱲᱟᱭᱟ ᱡᱳᱜᱽ ᱵᱤᱭᱳᱜᱽ ᱜᱩᱱ ᱵᱷᱟᱜᱽ ᱵᱟᱝᱠᱚ ᱫᱟᱲᱮᱣᱟᱜᱼᱟ ᱟᱨ ᱱᱚᱣᱟ ᱟᱢᱠᱷᱳᱭ ᱤᱛᱩᱱ ᱟᱥᱲᱟ ᱨᱮᱱ ᱜᱤᱫᱽᱨᱟᱹ ᱯᱟᱲᱦᱟᱣ ᱴᱷᱤᱠᱼᱴᱷᱟᱠ ᱠᱚ ᱯᱟᱲᱦᱟᱣᱟ ᱡᱳᱜᱽ ᱵᱤᱭᱳᱜᱽ ᱚᱝᱠᱚ ᱱᱟᱯᱟᱭ ᱜᱮᱠᱚ ᱠᱚᱨᱟᱣ ᱫᱟᱲᱮᱭᱟᱜᱼᱟ ᱟᱨ ᱚᱱᱟ ᱢᱩᱨᱜᱟᱹᱵᱚᱱᱤ ᱤᱛᱩᱱ ᱟᱥᱲᱟ ᱨᱮᱱ ᱡᱳᱜᱽ ᱵᱤᱭᱳᱜᱽ ᱜᱩᱱ ᱵᱷᱟᱜᱽ ᱱᱟᱯᱟᱭ ᱫᱚ ᱵᱟᱝᱠᱚ ᱫᱟᱲᱮᱭᱟᱜᱼᱟ ᱪᱮᱫᱟᱜ ᱥᱮ ᱢᱟᱥᱴᱟᱨ ᱥᱮ ᱢᱟᱪᱮᱫ ᱜᱚᱝᱠᱮ ᱢᱚᱸᱡ ᱥᱟᱺᱦᱤᱡ ᱛᱮ ᱵᱟᱝᱠᱚ ᱧᱮᱞ ᱛᱟᱠᱚᱣᱟ ᱟᱨ ᱚᱱᱟ ᱠᱷᱟᱹᱛᱤᱨ ᱛᱮ ᱚᱸᱰᱮᱱ ᱠᱚ ᱜᱤᱫᱽᱨᱟᱹ ᱠᱚ ᱛᱟᱭᱚᱢᱟᱠᱟᱱᱟ ᱟᱨ ᱟᱢᱠᱷᱳᱭ ᱤᱛᱩᱱ ᱟᱥᱲᱟ ᱨᱮᱱ ᱜᱤᱫᱽᱨᱟᱹ ᱢᱟᱪᱮᱫ ᱨᱮᱱ ᱜᱤᱫᱽᱨᱟᱹ ᱡᱟᱦᱟᱸ ᱠᱚ ᱚᱞᱟ ᱤᱱᱟᱹ ᱜᱮᱠᱚ ᱚᱞ ᱥᱚᱡᱷᱮᱭᱟ ᱟᱨ ᱱᱟᱯᱟᱭ ᱛᱮᱠᱚ ᱯᱟᱲᱦᱟᱣᱟ ᱟᱨ ᱠᱚ ᱵᱩᱡ ᱫᱟᱲᱮᱭᱟᱜᱼᱟ ᱡᱳᱜᱽ ᱵᱤᱭᱳᱜᱽ ᱠᱚᱦᱚᱸ ᱵᱟᱠᱚ ᱟᱴᱠᱮᱛᱚᱜ ᱠᱟᱱᱟ ᱱᱤᱭᱟᱹ ᱤᱧᱟᱹᱜ ᱵᱷᱟᱜᱮ ᱵᱟᱹᱲᱤᱡ

ᱟᱨ ᱟᱲᱤᱥᱚᱜ ᱵᱟᱝ ᱦᱮᱱᱟᱜ ᱛᱤᱧᱟᱹ